ᱤᱧᱟᱹᱜ ᱴᱚᱴᱷᱟ ᱨᱮᱫᱚ ᱱᱩᱠᱩ ᱠᱚ ᱦᱚᱲ ᱢᱮᱱᱟᱜ ᱠᱚᱣᱟ ᱠᱟᱨᱵᱟᱨᱤ ᱞᱟᱹᱜᱤᱫ ᱡᱟᱦᱟᱸᱭ ᱠᱚᱫᱚ ᱯᱟᱹᱴᱭᱟᱹ ᱜᱟᱞᱟᱝ ᱡᱚᱱᱚᱜ ᱜᱟᱞᱟᱝ ᱠᱟᱛᱮ ᱯᱟᱨᱠᱚᱢ ᱠᱩᱴᱷᱟᱹ ᱵᱮᱱᱟᱣ ᱠᱟᱛᱮ ᱯᱷᱟᱹᱛᱭᱟᱹᱜ ᱵᱮᱱᱟᱣ ᱠᱟᱛᱮ ᱩᱱᱠᱩ ᱫᱚ ᱦᱟᱴ ᱵᱟᱡᱟᱨ ᱛᱮᱠᱚ ᱤᱫᱤᱭᱟ ᱟᱨ ᱦᱟᱴ ᱵᱟᱡᱟᱨ ᱨᱮ ᱟᱹᱠᱷᱨᱤᱧ ᱠᱟᱛᱮ ᱡᱟᱦᱟᱸ ᱯᱚᱭᱥᱟ ᱦᱩᱭᱩᱜ ᱛᱟᱠᱚᱣᱟ ᱚᱱᱟ ᱫᱚ ᱟᱠᱚᱣᱟᱜ ᱡᱚᱢᱼᱧᱩ ᱚᱱᱟ ᱛᱮᱜᱮ ᱠᱚ ᱡᱚᱢᱼᱧᱩ ᱠᱚᱫᱚ ᱠᱚ ᱠᱤᱨᱤᱧᱟ ᱟᱨ ᱚᱱᱟ ᱯᱚᱭᱥᱟ ᱛᱮᱜᱮ ᱟᱠᱚᱣᱟᱜ ᱨᱩᱣᱟᱹ ᱦᱟᱹᱥᱩ ᱥᱮ ᱚᱲᱟᱜ ᱨᱮᱭᱟᱜ ᱡᱟᱦᱟᱱᱟᱜ ᱠᱷᱟᱨᱪᱟ ᱚᱱᱟ ᱛᱮᱜᱮ ᱠᱚ ᱯᱟᱨᱚᱢᱟ ᱟᱨ ᱡᱟᱦᱟᱸᱭ ᱦᱚᱲ ᱡᱟᱹᱥᱛᱤ ᱴᱟᱠᱟ ᱯᱚᱭᱥᱟ ᱢᱮᱱᱟᱜ ᱛᱟᱠᱚᱣᱟ ᱚᱲᱟᱜ ᱨᱮ ᱩᱱᱠᱩ ᱫᱚ ᱟᱠᱚ ᱱᱤᱡᱮᱛᱮ ᱫᱚᱠᱟᱱ ᱠᱚ ᱠᱷᱩᱞᱟᱹᱣᱟ ᱟᱨ ᱚᱲᱟᱜ ᱠᱷᱚᱡ ᱜᱮᱠᱚ ᱟᱹᱠᱷᱨᱤᱧᱟ ᱵᱮᱵᱚᱥᱟᱭᱟᱠᱚ ᱚᱲᱟᱜ ᱠᱷᱚᱡ ᱜᱮ ᱟᱨ ᱩᱱᱠᱩ ᱫᱚ ᱚᱱᱠᱟ ᱰᱷᱮᱹᱨ ᱯᱟᱭᱥᱟ ᱦᱩᱭᱩᱜ ᱛᱟᱠᱚᱣᱟ